ᱟᱵᱩ ᱫᱤᱥᱟᱹᱢ ᱠᱚᱨᱮᱱ ᱪᱟᱹᱥᱤ ᱠᱩ ᱵᱮᱥᱤᱨᱵᱷᱟᱜ ᱜᱤ ᱵᱮᱝ ᱨᱮᱱᱟᱜ ᱞᱳᱱ ᱦᱟᱛᱟᱣ ᱠᱟᱛᱮᱜ ᱠᱩ ᱪᱟᱥ ᱵᱟᱥᱟ ᱟᱨ ᱪᱟᱥ ᱠᱟᱛᱮᱫ ᱵᱟᱡᱟᱨ ᱨᱮ ᱟᱹᱠᱷᱨᱤᱧ ᱞᱟᱹᱜᱤᱫ ᱠᱩ ᱪᱟᱞᱟᱜ ᱟ ᱟᱨ ᱚᱱᱠᱟᱜᱤ ᱟᱭᱢᱟ ᱪᱟᱹᱥᱤ ᱢᱤᱫᱽ ᱥᱚᱸᱜᱮ ᱛᱮᱠᱩ ᱟᱹᱠᱷᱨᱤᱧ ᱞᱟᱹᱜᱤᱫ ᱛᱮ ᱟᱨ ᱫᱟᱢ ᱦᱚᱸ ᱴᱷᱤᱠᱢᱚᱛᱚ ᱵᱟᱠᱩ ᱧᱟᱢᱟ ᱟᱨ ᱚᱱᱟ ᱞᱟᱹᱜᱤᱫ ᱛᱤᱜᱤ ᱰᱤᱯᱨᱮᱥᱮᱱ ᱨᱮᱠᱩ ᱛᱟᱦᱮᱸᱱᱟ ᱟᱨ ᱵᱮᱝ ᱨᱮᱦᱚᱸ ᱵᱮᱥᱤ ᱥᱩᱫᱷ ᱞᱟᱜᱟᱣ ᱟᱠᱩᱣᱟ ᱟᱨ ᱚᱱᱟ ᱰᱤᱯᱨᱮᱥᱮᱱ ᱠᱷᱚᱱ ᱩᱰᱩᱠ ᱞᱟᱹᱜᱤᱫ ᱛᱮᱠᱩ ᱥᱩᱥᱟᱭᱤᱴ ᱟ ᱛᱟᱯᱚᱨᱮ ᱱᱩᱠᱩ ᱵᱟᱧᱪᱟᱣ ᱞᱟᱹᱜᱤᱫ ᱫᱚ ᱥᱚᱨᱠᱟᱨ ᱠᱷᱚᱡ ᱡᱟᱦᱟᱸᱞᱮᱠᱟ ᱢᱤᱫᱽᱴᱮᱡ ᱵᱷᱟᱹᱜᱤ ᱠᱤᱪᱷᱩ ᱵᱮᱵᱚᱥᱛᱟ ᱦᱩᱭᱩᱜ ᱟ ᱡᱟᱸᱦᱟ ᱫᱚ ᱱᱩᱠᱩ ᱦᱚᱸ ᱪᱟᱥᱞᱟᱹᱜᱤᱫ ᱛᱮ ᱟᱜᱨᱚ ᱦᱚ ᱵᱮᱥᱤᱜ ᱛᱟᱠᱩ ᱟᱨ ᱥᱮ ᱥᱚᱨᱠᱟᱨ ᱠᱷᱚᱱᱟᱜ ᱦᱚᱸ ᱜᱚᱲᱚᱠᱩ ᱧᱟᱢ ᱵᱷᱟᱜᱤ ᱞᱮᱠᱟ ᱡᱟᱦᱟᱸ ᱞᱟᱹᱜᱤᱫ ᱛᱮ ᱡᱟᱛᱮ ᱪᱟᱥ ᱞᱟᱹᱜᱤᱫ ᱛᱮ ᱟᱨᱦᱚᱸ ᱵᱮᱥᱤᱠᱚᱨᱮᱠᱩ ᱯᱨᱚᱯᱷᱤᱴ ᱨᱮᱠᱩ ᱛᱮᱦᱮᱱ